ᱱᱮᱛᱟᱨ ᱥᱟᱵᱚᱱ ᱨᱮ ᱟᱭᱢᱟ ᱜᱚᱴᱟᱝ ᱚᱱᱠᱟᱱ ᱠᱮᱢᱤᱠᱮᱞ ᱠᱚᱠᱚ ᱢᱮᱥᱟᱭᱮᱫᱼᱟ ᱡᱟᱦᱟᱸᱛᱮ ᱩᱵ ᱧᱩᱨᱦᱩᱜᱼᱟ ᱦᱚᱲᱢᱚᱨᱮ ᱥᱮᱥᱚᱜᱼᱟ ᱥᱮ ᱦᱚᱲᱢᱚ ᱫᱟᱜᱽ ᱫᱷᱟᱵᱟ ᱱᱚᱣᱟ ᱠᱚ ᱥᱤᱨᱡᱟᱹᱜᱼᱟ ᱚᱱᱟ ᱠᱷᱟᱹᱛᱤᱨ ᱛᱮ ᱱᱚᱣᱟ ᱩᱢᱩᱜ ᱥᱟᱵᱚᱱ ᱫᱚ ᱱᱮᱛᱟᱨᱟᱜ ᱡᱟᱦᱟᱸ ᱥᱟᱵᱚᱱ ᱚᱱᱟ ᱠᱚᱫᱚ ᱮᱠᱫᱚᱢ ᱯᱷᱟᱹᱞᱛᱩ ᱜᱮᱭᱟ ᱮᱠᱫᱚᱢ ᱵᱟᱠᱚᱣᱟᱥ ᱜᱮᱭᱟ ᱚᱱᱟᱛᱮ ᱩᱵ ᱧᱩᱨᱦᱩᱜᱼᱟ ᱟᱭᱢᱟ ᱞᱮᱠᱟᱱ ᱵᱤᱢᱟᱨ ᱟᱡᱟᱨ ᱠᱚᱦᱚᱸ ᱦᱮᱡ ᱫᱟᱲᱮᱭᱟᱜᱼᱟ